ᱦᱮᱸ ᱦᱮᱞᱳ ᱟᱪᱪᱷᱟ ᱪᱮᱫ ᱠᱷᱚᱵᱚᱨ ᱦᱮᱸ ᱟᱪᱪᱷᱟ ᱟᱪᱪᱷᱟ ᱟᱪᱪᱷᱟ ᱴᱷᱤᱠ ᱟᱪᱷᱮ ᱛᱟᱦᱚᱞᱮ ᱟᱸᱡᱚᱢ ᱢᱮ ᱱᱤᱭᱟᱹ ᱠᱚᱜᱮ ᱛᱚ ᱟᱢᱟᱜ ᱚᱵᱷᱤᱡᱳᱜ ᱫᱚ ᱟᱪᱪᱷᱟ ᱛᱳ ᱴᱷᱤᱠ ᱟᱪᱷᱮ ᱱᱚᱣᱟ ᱫᱚᱞᱮ ᱧᱮᱞᱫᱟ ᱱᱟᱦᱟᱜ ᱡᱟᱸᱦᱟᱭ ᱠᱚ ᱱᱚᱣᱟ ᱯᱟᱹᱭᱤᱯ ᱞᱟᱹᱭᱤᱱ ᱨᱮᱠᱚ ᱠᱟᱹᱢᱤᱭᱮᱫ ᱛᱟᱞᱮᱭᱟ ᱫᱟᱭᱤᱛᱛᱚᱨᱮ ᱢᱮᱱᱟᱜ ᱠᱚᱣᱟ ᱩᱱᱠᱩ ᱠᱚ ᱠᱟᱹᱴᱤᱡ ᱪᱮᱠ ᱵᱷᱮᱡᱟ ᱠᱟᱠᱚ ᱦᱩᱭᱩᱜᱼᱟ ᱟᱨ ᱡᱟᱛᱮ ᱚᱠᱟ ᱠᱚᱨᱮ ᱫᱟᱜᱼᱮ ᱞᱤᱠ ᱮᱫᱟ ᱥᱮ ᱪᱮᱫ ᱱᱚᱣᱟ ᱠᱟᱹᱴᱤᱡ ᱧᱮᱞ ᱦᱩᱭᱩᱜᱼᱟ ᱟᱨ ᱥᱚᱢᱚᱭ ᱨᱮ ᱟᱲᱟᱜ ᱨᱮᱱᱟᱜ ᱫᱚ ᱪᱮᱥᱴᱟᱭ ᱦᱩᱭᱩᱜ ᱜᱮᱭᱟ ᱫᱟᱜ ᱡᱟᱛᱮ ᱯᱩᱨᱟᱹ ᱯᱚᱨᱤᱢᱟᱢᱛᱮ ᱥᱮᱴᱮᱨᱚᱜ ᱢᱟ ᱱᱚᱣᱟᱦᱚᱸ ᱪᱮᱥᱴᱟᱭ ᱦᱩᱭᱩᱜ ᱜᱮᱭᱟ ᱟᱨ ᱡᱟᱦᱟᱸ ᱵᱚᱰᱮ ᱫᱟᱜ ᱯᱮ ᱧᱟᱢᱮᱫᱟ ᱚᱱᱟᱫᱚ ᱠᱟᱹᱴᱤᱡ ᱪᱮᱠ ᱦᱩᱭᱩᱜᱼᱟ ᱡᱟᱛᱮ ᱠᱚᱨᱮ ᱱᱚᱣᱟ ᱵᱚᱰᱮ ᱫᱟᱜ ᱥᱮ ᱟᱭᱨᱚᱱ ᱠᱚ ᱥᱮᱱᱚᱜ ᱠᱟᱱᱟ ᱱᱚᱣᱟ ᱯᱚᱨᱤᱢᱟᱱ ᱠᱚᱢᱚᱜ ᱱᱚᱣᱟ ᱞᱟᱹᱜᱤᱫ ᱛᱮ ᱯᱷᱤᱞᱴᱟᱨ ᱠᱟᱛᱮᱫ ᱧᱮᱞ ᱦᱩᱭᱩᱜᱼᱟ ᱯᱷᱤᱞᱴᱟᱨ ᱨᱮ ᱧᱮᱞ ᱠᱟᱛᱮᱫ ᱛᱟᱯᱚᱨᱮ ᱱᱟᱜ ᱵᱮᱥ ᱫᱟᱜ ᱜᱮᱞᱮ ᱵᱷᱮᱡᱟ ᱟᱯᱮᱭᱟ

ᱢᱟ ᱢᱟ ᱛᱚᱵᱮ ᱫᱚᱦᱚᱭᱮᱫᱟᱹᱧ